ᱱᱤᱛᱚᱜ ᱡᱮᱢᱚᱱ ᱟᱵᱚ ᱥᱟᱱᱛᱟᱲᱠᱚ ᱡᱮᱢᱚᱱ ᱵᱟᱝᱞᱟ ᱵᱟᱝᱞᱟ ᱤᱝᱞᱤᱥ ᱢᱤᱰᱤᱭᱟᱢ ᱨᱮ ᱡᱮᱢᱚᱱᱠᱚ ᱯᱟᱲᱦᱟᱜ ᱠᱟᱱᱟ ᱠᱚ ᱚᱱᱟ ᱯᱟᱲᱦᱟᱣᱠᱚ ᱥᱮᱬᱟᱭᱫᱟᱠᱚ ᱠᱤᱱᱛᱩ ᱢᱟᱱᱮ ᱟᱵᱚᱣᱟᱜ ᱯᱟᱹᱨᱥᱤ ᱫᱚ ᱡᱮᱢᱚᱱ ᱚᱱᱟ ᱚᱱᱟ ᱟᱲᱟᱝᱛᱮᱵᱚᱱ ᱯᱟᱲᱦᱟᱜ ᱠᱟᱱᱟᱵᱚᱱ ᱛᱟᱦᱚᱞᱮ ᱟᱵᱚᱫᱚ ᱟᱵᱚᱣᱟᱜ ᱯᱟᱹᱨᱥᱤ ᱫᱚ ᱱᱤᱛᱚᱜ ᱫᱚ ᱵᱟᱵᱚᱱ ᱥᱮᱬᱟ ᱫᱟᱲᱮᱭᱟᱜ ᱠᱟᱱᱟ ᱱᱤᱭᱟᱹᱜᱤᱧ ᱢᱮᱱᱟᱜ ᱡᱮ ᱟᱵᱚᱣᱟᱜ ᱯᱟᱹᱨᱥᱤ ᱛᱮ ᱡᱮᱢᱚᱱ ᱚᱞᱚᱜ ᱯᱟᱲᱦᱟᱜᱵᱚᱱ ᱥᱮᱬᱟᱭ ᱢᱟ ᱵᱚᱱ ᱡᱚᱛᱚ ᱠᱤᱪᱷᱩ ᱡᱮᱢᱚᱱ ᱦᱤᱛᱚᱜᱫᱚ ᱡᱮᱢᱚᱱ ᱟᱵᱚᱣᱟᱜ ᱯᱟᱹᱨᱥᱤ ᱛᱮ ᱡᱚᱫᱤᱢ ᱥᱮᱬᱟᱭᱟ ᱛᱟᱦᱚᱞᱮ ᱠᱷᱟᱱ ᱟᱵᱚᱣᱟᱜ ᱯᱟᱹᱨᱥᱤ ᱨᱮᱱᱟᱜ ᱡᱚᱛᱚ ᱠᱤᱪᱷᱩ ᱴᱮᱠᱞᱟᱣ ᱛᱟᱦᱮᱱᱟ ᱟᱨᱠᱤ ᱛᱟᱦᱚᱞᱮ ᱡᱮᱢᱚᱱ ᱦᱤᱛᱚᱜᱫᱚ ᱢᱟᱥᱴᱟᱨᱠᱚ ᱠᱚ ᱦᱩᱭᱠᱟᱱᱟ ᱠᱚ ᱢᱟᱱᱮ ᱟᱛᱩᱨᱮ ᱡᱮᱢᱚᱱ ᱦᱤᱛᱚᱜᱫᱚ ᱥᱟᱱᱛᱟᱲ ᱥᱟᱱᱛᱟᱲ ᱢᱤᱰᱤᱭᱟᱢ ᱤᱥᱠᱩᱞ ᱠᱚ ᱡᱮᱢᱚᱱ ᱵᱮᱱᱟᱜ ᱠᱟᱱᱟ ᱟᱨᱠᱤ ᱢᱟᱥᱴᱟᱨᱠᱚ ᱠᱚ ᱦᱩᱭᱩᱜ ᱠᱟᱱᱟ ᱠᱚ ᱛᱟᱦᱟᱞᱮ ᱡᱩᱫᱤ ᱟ ᱵᱩ ᱡᱚᱫᱤ ᱚᱱᱟ ᱚᱱᱮ ᱫᱤᱠᱩᱣᱟᱜ ᱤᱭᱟᱹᱛᱮ ᱡᱩᱫᱤ ᱵᱟᱝᱵᱚᱱ ᱤᱭᱟᱹᱭᱟ ᱟ ᱵᱩᱣᱟᱜ ᱟᱹᱵᱩᱣᱟᱜ ᱯᱟ ᱨᱥᱤ ᱛᱮᱵᱚᱱ ᱥᱮᱬᱟᱭᱟ ᱛᱟᱦᱚᱞᱮ ᱟᱵᱚᱣᱟᱜ ᱯᱟᱹᱨᱥᱤ ᱡᱮᱢᱚᱱ ᱵᱟᱧᱪᱟᱣ ᱛᱟᱦᱮᱱ ᱛᱟᱵᱚᱱᱟ ᱦᱟᱯᱮᱱᱫᱤᱱᱨᱮ ᱟᱵᱚ ᱟᱵᱚᱣᱟᱜ ᱯᱟᱹᱨᱥᱤ ᱟᱵᱚᱣᱟᱜ ᱯᱟᱹᱨᱥᱤ ᱜᱮᱵᱚᱱ ᱛᱟᱲᱟᱢ ᱫᱟᱲᱮᱜᱼᱟ ᱵᱚᱱ